ᱟᱵᱚ ᱟᱹᱫᱤᱵᱟᱹᱥᱤ ᱥᱟᱱᱛᱟᱲ ᱫᱚ ᱵᱤᱨ ᱵᱩᱨᱩ ᱫᱟᱨᱮ ᱱᱟᱹᱲᱤ ᱢᱩᱸᱰᱩ ᱰᱷᱚᱰᱟ ᱫᱷᱤᱨᱤ ᱡᱟᱦᱟᱸ ᱫᱚ ᱯᱚᱨᱠᱨᱤᱛ ᱵᱚᱱ ᱢᱮᱛᱟᱜ ᱠᱟᱱ ᱩᱱᱠᱩ ᱜᱮ ᱢᱟᱱᱟᱣ ᱠᱟᱛᱮ ᱢᱮᱱᱟᱜ ᱵᱚᱱᱟ ᱟᱨ ᱫᱷᱚᱨᱚᱢ ᱢᱮᱱ ᱛᱮᱫᱚ ᱢᱮᱱᱠᱷᱟᱱ ᱡᱟᱦᱟᱸ ᱛᱤᱱᱟᱹᱜ ᱜᱮ ᱥᱟᱱᱛᱟᱲ ᱦᱮᱱᱟᱜ ᱠᱚᱣᱟ ᱵᱤᱦᱟᱨ ᱵᱮᱝᱜᱚᱞ ᱟᱥᱟᱢ ᱳᱰᱤᱥᱟ ᱨᱮ ᱫᱷᱚᱨᱚᱢ ᱞᱮᱠᱟᱛᱮᱫᱚ ᱱᱤᱛᱚᱜ ᱫᱷᱟᱹᱨᱤᱡᱛᱮ ᱥᱨᱠᱟᱨᱟᱜ ᱠᱷᱟᱛᱟ ᱨᱮ ᱥᱮ ᱨᱮᱡᱤᱥᱴᱟ ᱨᱮ ᱱᱟᱜ ᱟᱹᱣᱨᱤ ᱴᱷᱟᱹᱣᱠᱟᱹᱜᱼᱟ ᱪᱮᱫ ᱫᱷᱚᱨᱚᱢ ᱠᱟᱱᱟ ᱢᱮᱱᱛᱮᱫ ᱚᱱᱠᱟ ᱦᱚᱲ ᱢᱟᱱᱟᱣᱮᱜ ᱟᱠᱚ ᱡᱮ ᱡᱟᱦᱟᱨ ᱴᱚᱴᱷᱟ ᱨᱮᱜᱮ ᱡᱮ ᱡᱟᱦᱟᱮ ᱞᱮᱠᱟ ᱚᱱᱠᱟᱜᱮ ᱦᱮᱱᱟᱜᱼᱟ ᱢᱮᱱᱠᱷᱟᱱ ᱥᱚᱨᱠᱟᱨᱤ ᱚᱥᱛᱚᱨ ᱛᱮᱫᱚ ᱱᱤᱛᱚᱜ ᱫᱷᱟᱹᱨᱤᱡ ᱛᱮ ᱦᱚᱸ ᱪᱮᱫ ᱫᱷᱚᱨᱚᱢ ᱠᱟᱱᱟ ᱥᱟᱱᱛᱟᱲ ᱠᱚᱣᱟ ᱥᱮ ᱟᱹᱫᱤᱵᱟᱹᱥᱤ ᱠᱚᱣᱟᱜ ᱚᱱᱟ ᱫᱚ ᱱᱤᱛᱚᱜ ᱫᱷᱟᱹᱨᱤᱡᱛᱮ ᱵᱟᱝ ᱴᱷᱟᱹᱣᱠᱟᱹ ᱟᱠᱟᱱᱟ ᱢᱮᱱᱠᱷᱟᱱ ᱱᱚᱣᱟ ᱴᱚᱴᱷᱟ ᱨᱮ ᱡᱟᱦᱟᱸ ᱦᱮᱱᱟᱜ ᱞᱮᱭᱟ ᱱᱚᱣᱟ ᱴᱚᱴᱷᱟ ᱨᱮᱫᱚ ᱟᱹᱰᱤ ᱥᱟᱱᱛᱟᱲ ᱵᱟᱫ ᱛᱮ ᱦᱚᱸ ᱟᱹᱰᱤᱜᱟᱱ ᱡᱟᱹᱛᱤ ᱠᱚ ᱦᱮᱱᱟᱜ ᱠᱚᱣᱟ ᱱᱩᱠᱩ ᱡᱮᱢᱚᱱ ᱠᱚ ᱦᱩᱭᱱᱟ ᱯᱮᱲᱮ ᱠᱚ ᱦᱩᱭᱱᱟ ᱠᱟᱢᱟᱨ ᱠᱚ ᱦᱩᱭᱱᱟ ᱱᱩᱠᱩ ᱢᱩᱰᱟᱹ ᱠᱚᱠᱚ ᱦᱩᱭᱱᱟ ᱜᱟᱹᱲ ᱠᱚᱠᱚ ᱦᱩᱭᱱᱟ ᱟᱨ ᱦᱚᱸ ᱱᱟᱹᱯᱤᱛ ᱠᱚᱠᱚ ᱦᱩᱭᱱᱟ ᱟᱨ ᱦᱚᱸ ᱮᱢᱟᱱ ᱮᱢᱟᱱ ᱡᱟᱹᱛ ᱠᱚ ᱦᱚᱸ ᱢᱮᱱᱟᱜ ᱠᱚᱣᱟ ᱱᱚᱣᱟ ᱴᱚᱴᱷᱟ ᱨᱮ ᱡᱚᱛᱚ ᱜᱮ ᱢᱤᱞᱮᱢᱤᱥᱮ ᱠᱟᱛᱮ ᱱᱟᱭᱟᱛᱮ ᱢᱤᱫ ᱛᱮᱞᱮ ᱦᱮᱱᱟᱜ ᱞᱮᱭᱟ ᱤᱱᱟᱹ ᱠᱟᱛᱷᱟ ᱜᱮ